ᱵᱚᱨᱛᱚᱢᱟᱱ ᱡᱩᱜᱽ ᱨᱮ ᱟᱭᱢᱟ ᱴᱮᱠᱱᱳᱞᱚᱡᱤ ᱜᱮ ᱟᱹᱰᱤ ᱞᱮᱠᱟᱛᱮ ᱵᱮᱥ ᱠᱤᱪᱷᱩ ᱩᱱᱱᱚᱛᱤ ᱦᱳᱭ ᱟᱠᱟᱱᱟ ᱟᱨ ᱚᱱᱠᱟᱱᱟᱜ ᱜᱮ ᱢᱤᱫᱴᱟᱱ ᱨᱮᱱᱟᱜ ᱧᱩᱛᱩᱢ ᱫᱚ ᱦᱩᱭᱩᱜ ᱠᱟᱱᱟ ᱵᱷᱤᱰᱤᱭᱳ ᱜᱮᱢ ᱥᱮ ᱢᱳᱵᱟᱭᱤᱞ ᱠᱚᱨᱮ ᱦᱚᱸ ᱜᱮᱢ ᱫᱚ ᱠᱷᱮᱞᱳᱰ ᱜᱟᱱᱚᱜ ᱜᱮᱭᱟ ᱟᱨ ᱢᱳᱵᱟᱭᱤᱞ ᱨᱮ ᱡᱟᱦᱟᱸ ᱠᱚ ᱜᱮᱢ ᱠᱚ ᱠᱷᱮᱞᱳᱰ ᱜᱟᱱᱚᱜᱼᱟ ᱚᱱᱟ ᱠᱚᱨᱮᱱᱟᱜ ᱧᱩᱛᱩᱢ ᱫᱚ ᱦᱳᱭᱳᱜ ᱠᱟᱱᱟ ᱯᱷᱤᱨᱤ ᱯᱷᱟᱭᱟᱨ ᱥᱮ ᱯᱷᱩᱴᱵᱚᱞ ᱜᱮᱢ ᱠᱤᱨᱠᱮᱴ ᱜᱮᱢ ᱟᱨ ᱫᱟᱵᱟ ᱜᱮᱢ ᱟᱨ ᱥᱱᱮᱠ ᱜᱮᱢ ᱟᱨᱚ ᱟᱹᱰᱤ ᱟᱭᱢᱟ ᱞᱮᱠᱟᱱ ᱜᱮᱢ ᱠᱚᱜᱮ ᱢᱮᱱᱟᱜᱼᱟ ᱡᱟᱦᱟᱸ ᱫᱚ ᱱᱤᱛᱚᱜ ᱟᱱ ᱫᱤᱱᱨᱮ ᱜᱤᱫᱽᱨᱟᱹ ᱠᱚ ᱠᱷᱮᱞ ᱠᱚᱠᱚ ᱠᱩᱥᱤᱭᱟᱜ ᱜᱮᱭᱟ